ᱦᱮᱞᱳ ᱱᱚᱶᱟ ᱫᱚ ᱯᱷᱩᱞ ᱠᱩᱥᱢᱟ ᱢᱳᱵᱟᱭᱤᱞ ᱫᱚᱠᱟᱱ ᱠᱟᱱᱟ ᱛᱚ ᱚ ᱯᱷᱳᱱ ᱢᱤᱫᱴᱮᱱ ᱤᱧ ᱦᱟᱛᱟᱣ ᱞᱟᱹᱜᱤᱫᱼᱟ ᱚ ᱦᱳᱭ ᱥᱠᱤᱱ ᱴᱟᱪᱜᱮ ᱟᱫᱚ ᱪᱮᱫ ᱞᱮᱠᱟ ᱫᱟᱢ ᱠᱚ ᱪᱮᱫ ᱞᱮᱠᱟᱱ ᱠᱳᱣᱟᱞᱤᱴᱤ ᱠᱚ ᱚᱱᱟ ᱠᱚᱵᱤᱱ ᱞᱟᱹᱭ ᱟᱹᱞᱤᱧ ᱠᱷᱟᱱ ᱵᱷᱟᱹᱜᱮ ᱠᱚᱜᱼᱟ ᱚ ᱚ ᱚ ᱚ ᱠᱮᱢᱮᱨᱟ ᱠᱚ ᱪᱮᱫ ᱞᱮᱠᱟ ᱴᱷᱤᱠ ᱜᱮᱭᱟ ᱛᱚ ᱚ ᱟᱨ ᱛᱤᱥ ᱠᱚᱛᱮ ᱵᱮᱱ ᱠᱷᱩᱞᱟᱹᱣᱟ ᱪᱮᱫᱠᱟᱱ ᱴᱟᱭᱤᱢ ᱨᱮᱵᱮᱱ ᱛᱟᱦᱮᱱᱟ ᱚ ᱟᱪᱪᱷᱟ ᱞᱤᱧ ᱪᱟᱞᱟᱜᱼᱟ ᱛᱟᱦᱚᱞᱮ ᱪᱮᱫ ᱞᱮᱠᱟᱱ ᱢᱚᱫᱽᱫᱷᱮᱨᱮ ᱤᱭᱟᱹ ᱪᱮᱫ ᱞᱮᱠᱟᱱ ᱫᱟᱢ ᱢᱚᱫᱽᱫᱷᱮᱨᱮ ᱦᱩᱭᱩᱜᱼᱟ ᱚᱱᱟ ᱢᱤᱫ ᱫᱷᱟᱣ ᱵᱮᱱ ᱞᱟᱹᱭ ᱟᱹᱞᱤᱧ ᱠᱷᱟᱱ ᱵᱷᱟᱹᱜᱮ ᱠᱚᱜᱼᱟ ᱚ ᱚ ᱟᱹᱞᱤᱧ ᱟᱹᱞᱤᱧ ᱫᱚ ᱥᱟᱢᱥᱩᱝ ᱠᱳᱣᱟᱞᱤᱴᱤ ᱞᱤᱧ ᱦᱟᱛᱟᱣᱟ ᱢᱚᱱᱮ ᱟᱠᱟᱫ ᱟᱹᱞᱤᱧ ᱴᱷᱤᱠ ᱜᱮᱭᱟ ᱛᱟᱦᱚᱞᱮ ᱦᱮᱸ ᱪᱟᱞᱟᱜ ᱟᱹᱞᱤᱧ ᱛᱟᱦᱚᱞᱮ ᱥᱳᱢᱵᱟᱨ ᱦᱤᱞᱳᱜ ᱜᱮ ᱫᱚᱥᱴᱟ ᱥᱮᱫ ᱟᱪᱪᱷᱟ ᱢᱟ ᱛᱟᱦᱞᱮ ᱞᱤᱧ ᱫᱚᱦᱚᱭᱮᱫᱟ